ᱵᱷᱟᱨᱚᱛ ᱨᱮ ᱥᱮᱪᱮᱫ ᱵᱮᱵᱚᱥᱛᱟ ᱫᱚ ᱵᱟᱨ ᱞᱮᱠᱟᱱᱟᱜ ᱢᱮᱱᱟᱜᱼᱟ ᱢᱤᱫᱴᱟᱝ ᱫᱚ ᱥᱚᱨᱠᱟᱨᱤ ᱥᱠᱩᱞ ᱟᱨ ᱢᱤᱜᱴᱟᱝ ᱫᱚ ᱵᱮᱥᱚᱨᱠᱟᱨᱤ ᱥᱠᱩᱞ ᱥᱚᱠᱟᱨᱤ ᱤᱥᱠᱩᱞ ᱨᱮ ᱵᱷᱚᱨᱛᱤ ᱞᱟ ᱜᱤᱫ ᱛᱮ ᱯᱚᱭᱥᱟ ᱵᱟᱝ ᱞᱟᱜᱟᱜᱼᱟ ᱟᱨ ᱵᱮᱥᱚᱨᱠᱟᱨᱤ ᱤᱥᱠᱩᱞ ᱞᱟᱹᱜᱤᱫ ᱛᱮ ᱯᱚᱭᱥᱟ ᱞᱟᱜᱟᱜᱼᱟ ᱥᱚᱨᱠᱟᱨᱤ ᱥᱠᱩᱞ ᱨᱮᱫᱚ ᱯᱟᱲᱦᱟᱣ ᱞᱟ ᱜᱤᱫ ᱛᱮ ᱟ ᱰᱤ ᱥᱩᱡᱳᱜᱽ ᱥᱩᱵᱤᱫᱷᱟᱭ ᱮᱢᱟ ᱠᱚ ᱠᱟᱱᱟ ᱡᱮᱞᱮᱠᱟ ᱜᱤᱫᱽᱨᱟᱹ ᱯᱟᱲᱦᱟᱣ ᱞᱟ ᱜᱤᱫ ᱛᱮ ᱯᱚᱛᱚᱵᱮ ᱮᱢᱟ ᱠᱚ ᱠᱟᱱᱟ ᱤᱥᱠᱩᱞ ᱰᱨᱮᱥᱮ ᱮᱢᱟ ᱠᱚ ᱠᱟᱱᱟ ᱡᱩᱛᱟᱹᱭ ᱮᱢᱟ ᱠᱚ ᱠᱟᱱᱟ ᱮᱵᱚᱝ ᱚᱱᱟ ᱥᱟᱶ ᱥᱟᱶᱛᱮ ᱱᱟᱱᱟᱱ ᱯᱨᱚᱠᱚᱞᱯᱚ ᱦᱚᱸᱭ ᱮᱢᱟ ᱠᱚ ᱠᱟᱱᱟ ᱡᱮᱞᱮᱠᱟ ᱥᱤᱠᱠᱷᱟᱥᱨᱤ ᱠᱚᱱᱱᱟᱥᱨᱤ ᱤᱥᱠᱚᱞᱟᱨᱥᱤᱯ ᱮᱢᱟᱱ ᱮᱢᱟᱱ ᱠᱚ ᱢᱮᱱᱠᱷᱟᱱ ᱱᱮᱛᱟᱨ ᱤᱥᱠᱩᱞ ᱨᱮ ᱢᱟᱪᱮᱫ ᱠᱚ ᱜᱤᱫᱽᱨᱟᱹ ᱢᱚᱡᱽ ᱛᱮ ᱵᱟᱝᱠᱚ ᱯᱟᱲᱦᱟᱣᱮᱜ ᱠᱚᱣᱟ ᱚᱱᱟ ᱠᱷᱟ ᱛᱤᱨ ᱜᱤᱫᱽᱨᱟᱹ ᱪᱮᱫ ᱦᱚᱸ ᱵᱟᱝᱠᱚ ᱥᱮᱬᱟ ᱫᱟᱲᱮᱭᱟᱜ ᱠᱟᱱᱟ ᱟᱨ ᱞᱟᱦᱟᱛᱮ ᱯᱚᱛᱚᱵ ᱨᱮ ᱪᱮᱫ ᱞᱮᱠᱟᱱ ᱯᱟᱲᱦᱟᱣ ᱠᱚ ᱛᱟᱦᱮᱸ ᱠᱟᱱᱟ ᱚᱱᱟ ᱱᱮᱛᱟᱨᱟᱜ ᱯᱚᱛᱚᱵ ᱨᱮ ᱚᱝᱠᱟ ᱯᱟᱲᱦᱟᱣ ᱵᱟᱪᱩᱜ ᱠᱟᱫᱟ ᱚᱱᱟ ᱛᱮ ᱜᱤᱫᱽᱨᱟᱹ ᱦᱚᱸ ᱪᱮᱫ ᱦᱚᱸ ᱵᱟᱝᱠᱚ ᱥᱮᱬᱟ ᱫᱟᱲᱮᱭᱟᱜ ᱠᱟᱱᱟ

ᱚᱱᱟᱛᱮ ᱱᱮᱛᱟᱨ ᱧᱮᱞᱚᱜ ᱠᱟᱱᱟ ᱡᱮ ᱟᱭᱢᱟ ᱟᱭᱢᱟ ᱡᱟᱭᱜᱟ ᱠᱚᱨᱮᱜ ᱯᱨᱟᱭᱢᱟᱨᱤ ᱤᱥᱠᱩᱞ ᱠᱚ ᱵᱚᱱᱫᱚ ᱞᱟ ᱜᱤᱫᱚᱜ ᱠᱟᱱᱟ ᱪᱮᱫᱟᱜ ᱥᱮ ᱜᱤᱫᱽᱨᱟᱹᱜᱮ ᱠᱚ ᱠᱚᱢ ᱪᱟᱞᱟᱜ ᱠᱟᱱᱟ ᱚᱱᱟ ᱠᱷᱟᱹᱛᱤᱨ ᱯᱨᱟᱭᱢᱟᱨᱤ ᱤᱥᱠᱩᱞ ᱠᱚᱫᱚ ᱵᱚᱱᱫᱚ ᱞᱮᱠᱟ ᱧᱮᱞᱚᱜ ᱠᱟᱱᱟ ᱡᱟᱛᱮ ᱤᱥᱠᱩᱞ ᱠᱚ ᱵᱟᱝ ᱵᱚᱱᱫᱚᱜ ᱢᱟ ᱚᱱᱟ ᱞᱟ ᱜᱤᱫ ᱛᱮ ᱟᱵᱚ ᱵᱷᱟᱜᱮ ᱵᱷᱟᱜᱮ ᱢᱟᱪᱮᱫ ᱠᱚ ᱡᱚᱛᱚ ᱚᱱᱟ ᱤᱥᱠᱩᱞ ᱨᱮᱠᱚ ᱦᱤᱡᱩᱜ ᱢᱟ ᱟᱨ ᱜᱤᱫᱽᱨᱟᱹ ᱠᱚ ᱵᱷᱟᱜᱮ ᱠᱚ ᱯᱟᱲᱦᱟᱣ ᱠᱚᱢᱟ ᱚᱱᱟ ᱢᱚᱡᱽ ᱡᱟᱛᱮ ᱵᱚᱱ ᱠᱩᱨᱩᱴᱩᱭᱢᱟ